ᱢᱤᱫ ᱫᱤᱱ ᱵᱟᱡᱟᱨ ᱥᱮᱫ ᱥᱮᱱ ᱞᱤᱱᱟᱹᱧ ᱥᱮᱱ ᱠᱟᱛᱮᱫ ᱤᱧ ᱧᱮᱞ ᱠᱮᱫᱼᱟ ᱢᱤᱫᱴᱤᱡ ᱠᱟᱴᱟ ᱡᱚᱫᱟᱜ ᱤᱧ ᱠᱩᱥᱤᱭᱟᱜᱱᱟ ᱠᱟᱴᱟ ᱡᱚᱫᱟᱜ ᱤᱧ ᱠᱩᱥᱤᱭᱟᱜ ᱛᱮ ᱟᱫᱚᱧ ᱦᱟᱛᱟᱣ ᱠᱮᱫᱼᱟ ᱦᱟᱛᱟᱣ ᱠᱮᱫ ᱠᱷᱟᱱ ᱟᱹᱜᱩ ᱠᱮᱫᱟᱹᱧ ᱟᱹᱜᱩ ᱠᱮᱫᱟᱹᱧ ᱫᱩᱣᱟᱹᱨᱤᱧ ᱟᱴᱮᱫ ᱠᱮᱫᱼᱟ ᱟᱴᱮᱫ ᱠᱮᱫᱟᱹᱧ ᱟᱴᱮᱫ ᱠᱮᱫᱟᱹᱧ ᱛᱚ ᱩᱱᱟᱹᱜ ᱫᱤᱱᱫᱚ ᱵᱟᱭ ᱪᱟᱞᱟᱣ ᱞᱮᱱᱟ ᱮᱠᱼᱫᱳ ᱢᱟᱦᱤᱱᱟᱹᱜᱮ ᱪᱟᱞᱟᱣ ᱞᱮᱱᱟ ᱵᱟᱭ ᱚᱱᱟᱫᱚ

ᱮᱱᱟ ᱞᱟᱜᱮᱜᱮ ᱫᱟᱢ ᱛᱮᱜᱮᱧ ᱦᱟᱛᱟᱣ ᱞᱮᱫᱼᱟ ᱞᱮᱠᱤᱱ ᱚᱲᱮᱡᱮᱱᱟ ᱞᱟᱜᱮᱜᱮ ᱚᱱᱟ ᱫᱚ ᱫᱟᱜᱠᱚ ᱧᱟᱢ ᱠᱮᱫᱟᱭ ᱥᱮ ᱵᱟᱝ ᱥᱤᱛᱩᱝ ᱨᱮᱦᱚᱧ ᱚᱰᱚᱠ ᱵᱟᱲᱟᱠᱮᱜᱼᱟ ᱟᱨ ᱫᱷᱩᱲᱤ ᱠᱚᱦᱚᱸ ᱧᱟᱢ ᱠᱮᱫᱟᱭ ᱚᱱᱠᱟ ᱛᱮᱜᱮ ᱫᱟᱜᱠᱚᱭ ᱧᱟᱢᱠᱮᱫ ᱠᱷᱟᱹᱛᱤᱨ ᱛᱮᱜᱮ ᱚᱱᱟᱫᱚ ᱞᱚᱜᱚᱱ ᱚᱲᱮᱡᱮᱱᱟ